ᱤᱧᱟᱹᱜ ᱠᱩᱥᱤ ᱫᱚ ᱱᱚᱣᱟ ᱠᱟᱱᱟ ᱡᱮ ᱞᱩᱜᱩᱼᱵᱩᱨᱩ ᱫᱮᱡᱚᱜ ᱨᱮᱱᱟᱜ ᱩᱭᱦᱟᱹᱨ ᱠᱟᱱᱟ ᱟᱫᱚ ᱚᱱᱟ ᱞᱟᱹᱜᱤᱫ ᱛᱮ ᱵᱟᱨᱥᱤᱧ ᱯᱮ ᱢᱟᱦᱟ ᱠᱷᱚᱱ ᱤᱧ ᱚᱱᱟ ᱞᱟᱹᱜᱤᱫ ᱛᱮ ᱥᱮᱱᱚᱜ ᱠᱟᱹᱱᱟᱹᱧ ᱡᱮ ᱜᱟᱹᱰᱤ ᱞᱮ ᱤᱫᱤᱭᱮᱫᱼᱮᱢ ᱟᱨ ᱡᱚᱢᱟᱜ ᱠᱚᱦᱚᱢ ᱤᱫᱤ ᱛᱟᱨᱟᱭᱟ ᱪᱮᱫᱟᱜ ᱦᱚᱸ ᱵᱟᱝ ᱚᱸᱰᱮ ᱫᱚ ᱩᱱᱩᱜ ᱩᱥᱩᱞ ᱵᱩᱨᱩ ᱠᱟᱱᱟ ᱡᱮ ᱵᱤᱱᱟᱹ ᱡᱚᱢ ᱠᱟᱛᱮ ᱫᱚ ᱵᱟᱢ ᱫᱮᱡᱽ ᱠᱚᱜᱼᱟ ᱩᱱᱟᱹᱜ ᱩᱥᱩᱞ ᱵᱩᱨᱩ ᱫᱚ ᱢᱤᱫ ᱫᱤᱱ ᱛᱮᱫᱚ ᱵᱟᱢ ᱫᱮᱡᱽ ᱠᱮᱭᱟ ᱚᱱᱟ ᱞᱟᱹᱜᱤᱫ ᱤᱧ ᱦᱚᱧ ᱢᱮᱱᱮᱫᱼᱟ ᱠᱤ ᱯᱟᱸᱪ ᱪᱷᱚ ᱫᱤᱱ ᱛᱟᱦᱮᱸ ᱱᱟᱞᱮ ᱟᱨ ᱚᱸᱰᱮ ᱢᱤᱫ ᱫᱤᱱ ᱟᱫᱷᱟ ᱟᱨᱦᱚᱸ ᱢᱤᱫ ᱫᱤᱱ ᱟᱫᱷᱟ ᱟᱨᱦᱚᱸ ᱢᱤᱫ ᱫᱤᱱ ᱟᱫᱷᱟ ᱛᱮ ᱪᱚᱴ ᱵᱩᱨᱩ ᱞᱮ ᱫᱮᱡᱚᱜᱼᱟ ᱮᱱᱠᱷᱟᱡ ᱛᱤ ᱡᱟᱸᱜᱟ ᱠᱚ ᱩᱱᱟᱹᱜ ᱞᱟᱸᱜᱟ ᱫᱚ ᱵᱟᱭ ᱵᱩᱡᱷᱟᱹᱜᱼᱟ ᱟᱨ ᱢᱤᱫ ᱫᱤᱱ ᱛᱮᱢ ᱫᱮᱡᱚᱜ ᱠᱷᱟᱡ ᱫᱚ ᱞᱟᱸᱜᱟ ᱛᱤ ᱡᱟᱸᱜᱟ ᱠᱚ ᱞᱟᱸᱜᱟ ᱜᱮ ᱵᱩᱡᱷᱟᱹᱜᱼᱟ ᱥᱮ ᱨᱩᱣᱟᱹ ᱠᱚ ᱦᱤᱡᱩᱜᱼᱟ ᱚᱱᱟ ᱞᱟᱹᱜᱤᱫ ᱛᱮ ᱵᱟᱨᱥᱤᱧ ᱯᱮ ᱢᱟᱦᱟ ᱜᱮ ᱫᱮᱡᱚᱜ ᱨᱮᱱᱟᱜ ᱠᱳᱥᱤᱥ ᱢᱮ ᱮᱱᱠᱷᱟᱡ ᱟᱢᱟᱜ ᱡᱤᱭᱚᱱ ᱦᱚᱸ ᱵᱮᱥᱛᱮ ᱛᱟᱦᱮᱱᱟ ᱚᱸᱰᱮ ᱫᱮᱡᱚᱜ ᱨᱮᱭᱟᱜ ᱫᱚ ᱟᱹᱰᱤ ᱫᱤᱱ ᱠᱷᱚᱱᱟᱜ ᱜᱤᱧ ᱩᱭᱦᱟᱹᱨ ᱞᱮᱫ ᱛᱟᱦᱮᱸ ᱠᱟᱟ ᱚᱱᱟ ᱞᱟᱹᱜᱤᱫ ᱤᱧ ᱟᱹᱰᱤ ᱠᱩᱨᱩᱢᱩᱴᱩ ᱨᱮ ᱢᱤᱱᱟᱹᱧᱟᱹ ᱞᱩᱜᱩᱼᱵᱩᱨᱩ ᱪᱮᱛᱟᱱ ᱫᱮᱡ ᱠᱟᱛᱮ ᱤᱧ ᱟᱹᱰᱤ ᱨᱟᱹᱥᱠᱟᱹ ᱟᱨ ᱟᱹᱰᱤ ᱢᱚᱡᱽ ᱜᱤᱧ ᱵᱩᱡᱷᱟᱹᱣᱟ ᱪᱮᱫᱟᱜ ᱢᱟ ᱵᱟᱝ ᱟᱞᱮ ᱫᱚ ᱛᱤᱥ ᱦᱚᱸ ᱵᱟᱹᱧ ᱪᱟᱞᱟᱣ ᱵᱟᱲᱟ ᱟᱠᱟᱱᱟ ᱚᱱᱟ ᱞᱟᱹᱜᱤᱫ ᱱᱤᱭᱟᱹᱫᱷᱟᱣ ᱤᱧᱟᱹᱜ ᱪᱟᱞᱟᱣ ᱨᱮᱱᱟᱜ ᱯᱩᱨᱟᱹ ᱠᱩᱥᱤ ᱢᱮᱱᱟᱜᱼᱟ ᱟᱨ ᱫᱮᱡ ᱠᱟᱛᱮᱧ ᱫᱮᱠᱷᱟᱣ ᱜᱮᱭᱟ